ᱛᱮᱦᱮᱧ ᱤᱧ ᱢᱤᱫᱴᱟᱝ ᱥᱟᱢᱟᱱ ᱵᱟᱵᱚᱫ ᱛᱤᱧ ᱞᱟᱹᱭᱮᱫᱼᱟ ᱡᱟᱦᱟᱸ ᱤᱧ ᱵᱷᱟᱹᱜᱤᱧ ᱟᱹᱭᱠᱟᱹᱣ ᱠᱟᱜᱼᱟ ᱤᱧᱟᱹᱜ ᱠᱤᱪᱷᱩ ᱫᱤᱱ ᱢᱟᱲᱟᱝ ᱤᱧᱟᱹᱜ ᱵᱚᱦᱚᱜ ᱨᱮᱱᱟᱜ ᱡᱟᱦᱟᱸ ᱩᱵ ᱱᱚᱣᱟ ᱩᱵ ᱛᱤᱧ ᱟᱹᱰᱤ ᱥᱚᱠᱛᱚ ᱧᱩᱨᱩᱜ ᱠᱟᱱ ᱛᱟᱦᱮᱱ ᱟᱨ ᱠᱟᱹᱡᱼᱠᱟᱹᱡ ᱛᱮ ᱚᱱᱟ ᱡᱟᱭᱜᱟ ᱯᱷᱟᱫᱟᱜ ᱠᱟᱱᱟ ᱛᱟᱦᱮᱸᱫ ᱟᱨ ᱢᱟᱱᱮ ᱚᱱᱟ ᱩᱵ ᱧᱩᱨᱩᱜ ᱠᱟᱱᱟ ᱚᱱᱟ ᱵᱚᱦᱚᱜ ᱨᱮᱱᱟᱜ ᱚᱱᱟ ᱵᱷᱟᱜᱽ ᱜᱮ ᱧᱮᱞᱚᱜ ᱠᱟᱱᱟ ᱟᱫᱚ ᱤᱧ ᱚᱱᱠᱟ ᱜᱮ ᱦᱚᱲᱠᱚᱧ ᱠᱩᱞᱤ ᱵᱟᱲᱟ ᱠᱮᱫ ᱠᱚᱣᱟ ᱠᱩᱞᱤ ᱵᱟᱲᱟ ᱠᱟᱛᱮᱫ ᱤᱧᱟᱜ ᱱᱚᱝᱠᱟᱼᱱᱚᱝᱠᱟ ᱯᱨᱳᱵᱽᱞᱮᱢ ᱛᱤᱧ ᱦᱩᱭᱩᱜ ᱠᱟᱱᱟ ᱟᱨ ᱱᱚᱣᱟ ᱪᱮᱫ ᱛᱮ ᱪᱮᱫ ᱤᱧ ᱚᱡᱚᱜ ᱞᱮᱠᱷᱟᱱ ᱡᱮ ᱪᱮᱫ ᱤᱧ ᱞᱟᱜᱟᱣ ᱞᱮᱠᱷᱟᱱ ᱩᱵ ᱛᱤᱧ ᱵᱟᱭ ᱧᱩᱨᱩᱜᱟ ᱟᱫᱚ ᱚᱱᱠᱟ ᱛᱮ ᱤᱧ ᱠᱤᱪᱷᱩᱜᱟᱱ ᱦᱚᱲ ᱠᱚ ᱞᱟᱹᱭᱟᱫᱤᱧᱟ ᱠᱤ ᱫᱚᱠᱟᱱ ᱨᱮ ᱡᱟᱦᱟᱸ ᱧᱟᱢᱚᱜᱼᱟ ᱚᱱᱟ ᱫᱚ ᱨᱟᱱ ᱥᱩᱱᱩᱢ ᱠᱟᱱᱟ ᱥᱤᱠᱟ ᱠᱟᱭ ᱢᱮᱱᱛᱮᱱ ᱥᱩᱱᱩᱢ ᱚᱱᱟ ᱥᱩᱱᱩᱢ ᱟᱢ ᱵᱮᱵᱚᱦᱟᱨ ᱢᱮ ᱢᱤᱛᱟᱹᱧ ᱠᱟᱱᱟ ᱠᱚ ᱟᱨ ᱟᱢ ᱫᱚ ᱯᱚᱸᱫᱽᱨᱚ ᱫᱤᱱ ᱜᱟᱱ ᱜᱮᱢ ᱞᱟᱜᱟᱣ ᱠᱷᱟᱱ ᱜᱮ ᱚᱱᱟ ᱨᱮᱱᱟᱜ ᱯᱷᱚᱞ ᱨᱮᱜᱮᱢ ᱴᱷᱤᱠᱟᱹᱭᱟ ᱚᱱᱠᱟ ᱛᱮ ᱤᱧ ᱪᱟᱞᱟᱣ ᱠᱟᱛᱮᱫ ᱫᱚᱠᱟᱱ ᱠᱷᱚᱱ ᱚᱱᱟ ᱥᱩᱱᱩᱢᱤᱧ ᱠᱤᱨᱤᱧ ᱠᱮᱫᱟ ᱟᱨ ᱚᱱᱟ ᱤᱧ ᱢᱟᱱᱮ ᱵᱚᱦᱚᱜ ᱠᱚ ᱥᱟᱯᱟ ᱠᱟᱛᱮᱫ ᱚᱱᱟ ᱥᱩᱱᱩᱢ ᱛᱮ ᱚᱱᱟ ᱩᱵ ᱤᱧ ᱢᱟᱹᱞᱤᱥ ᱠᱮᱫᱟ ᱚᱱᱟ ᱡᱟᱦᱟᱸ ᱡᱟᱭᱜᱟ ᱨᱮ ᱧᱩᱨᱩᱜ ᱠᱟᱱᱟ ᱚᱱᱟ ᱠᱚᱨᱮ ᱵᱷᱟᱹᱜᱤ ᱥᱟᱺᱦᱤᱡ ᱤᱧ ᱞᱟᱜᱟᱣ ᱠᱮᱫᱟ ᱠᱤᱪᱷᱩ ᱫᱤᱱ ᱯᱚᱨᱮ ᱠᱷᱟᱱ ᱜᱮ ᱚᱸᱰᱮ ᱠᱷᱚᱱ ᱱᱟᱣᱟ ᱩᱵ ᱥᱟᱜᱮᱱᱮᱱᱟ ᱟᱨ ᱚᱱᱮ ᱚᱱᱠᱟ ᱛᱮ ᱠᱟᱹᱡᱼᱠᱟᱹᱡ ᱛᱮ ᱢᱟᱱᱮ ᱚᱱᱟ ᱡᱟᱦᱟᱸ ᱠᱚᱨᱮ ᱯᱷᱟᱫᱟ ᱞᱮᱱᱟ ᱢᱟᱱᱮ ᱚᱱᱟ ᱠᱚᱨᱮ ᱦᱚᱸ ᱯᱮᱨᱮᱡ ᱮᱱᱟ ᱟᱨ ᱚᱱᱠᱟ ᱛᱮ ᱤᱧ ᱫᱚ ᱚᱱᱟ ᱥᱩᱱᱩᱢ ᱟᱹᱰᱤ ᱵᱮᱥᱤᱧ ᱟᱹᱭᱠᱟᱹᱣ ᱠᱮᱫᱼᱟ ᱟᱨ ᱱᱚᱣᱟ ᱡᱟᱦᱟᱸ ᱟᱵᱚ ᱯᱷᱮᱹᱥ ᱨᱮ ᱢᱟᱱᱮ ᱢᱮᱸᱫᱦᱟ ᱨᱮ ᱡᱟᱦᱟᱸ ᱠᱚᱵᱚᱱ ᱞᱟᱜᱟᱣᱟ ᱚᱱᱟ ᱠᱚᱦᱚᱸ ᱤᱧ ᱟᱹᱣᱲᱤ ᱮᱴᱟᱜᱟᱜ ᱠᱚᱫᱚ ᱵᱟᱹᱧ ᱞᱟᱜᱟᱣ ᱠᱟᱜᱼᱟ ᱡᱟᱦᱟᱸ ᱚᱱᱟ ᱯᱷᱮᱭᱟᱨ ᱮᱱᱰ ᱞᱟᱵᱷᱞᱤ ᱫᱚᱠᱟᱱ ᱨᱮ ᱡᱟᱦᱟᱸᱪᱟᱞᱟᱜᱼᱟ ᱚᱱᱟ ᱜᱮ ᱤᱧ ᱦᱩᱰᱤᱧ ᱢᱮᱸᱫ ᱫᱷᱟᱨᱟ ᱠᱷᱚᱱᱤᱧ ᱞᱟᱜᱟᱣ ᱠᱟᱫᱼᱟ ᱟᱨ ᱠᱤ ᱱᱤᱛ ᱦᱟᱹᱨᱤᱡ ᱛᱮ ᱡᱟᱦᱟᱱᱟᱜ ᱚᱱᱠᱟᱱ ᱮᱴᱠᱮᱴᱚᱬᱮ ᱢᱮᱸᱫᱦᱟ ᱨᱮ ᱚᱱᱠᱟᱱᱟᱜ ᱡᱟᱦᱟᱱᱟᱜ ᱚᱱᱠᱟᱱᱟᱜ ᱦᱮᱸᱫᱮ ᱫᱟᱜᱽ ᱪᱮ ᱡᱟᱦᱟᱱᱟᱜ ᱚᱱᱟ ᱯᱷᱚᱲᱟ ᱮᱢᱟᱱ ᱞᱮᱠᱟᱱᱟᱜ ᱚᱝᱠᱟᱱᱟᱜ ᱪᱮᱫ ᱦᱚᱸᱜᱮ ᱚᱱᱠᱟᱱᱟᱜ ᱵᱟᱭ ᱨᱟᱠᱟᱵ ᱟᱠᱟᱱᱟ ᱚᱱᱟ ᱛᱮ ᱤᱧᱤᱧ ᱞᱟᱹᱭ ᱫᱟᱲᱮᱭᱟᱜ ᱠᱟᱱᱟ ᱠᱤ ᱯᱟᱞᱮᱱ ᱱᱚᱣᱟ ᱡᱤᱱᱤᱥ ᱠᱚᱫᱚ ᱵᱮᱥ ᱜᱮᱭᱟ ᱤᱧ ᱵᱮᱵᱚᱦᱟᱨ ᱠᱟᱛᱤᱧ ᱧᱮᱞᱟᱠᱟᱜᱼᱟ ᱟᱨ ᱟᱹᱰᱤ ᱠᱩᱥᱤᱧ ᱟᱹᱭᱠᱟᱹᱣᱟᱠᱟᱫᱼᱟ